ᱦᱮᱸ ᱦᱮᱸ ᱪᱟ ᱫᱚᱠᱟᱱ ᱵᱟᱞᱟ ᱠᱟᱹᱱᱟᱹᱧ

ᱤᱧᱟᱜ ᱪᱟ ᱫᱚᱠᱟᱱ ᱨᱮᱫᱚ ᱪᱟ ᱧᱟᱢᱚᱜᱼᱟ ᱮᱢᱱᱤ ᱥᱟᱫᱷᱟᱨᱚᱱ ᱪᱟ ᱧᱟᱢᱚᱜᱼᱟ ᱛᱚᱣᱟ ᱪᱟ ᱧᱟᱢᱚᱜᱼᱟ ᱟᱵᱟᱨ ᱠᱷᱟᱹᱡᱟᱹᱲᱤ ᱧᱟᱢᱚᱜᱼᱟ ᱪᱚᱯ ᱜᱷᱩᱜᱽᱱᱤ ᱡᱚᱛᱚ ᱠᱤᱪᱦᱩᱧ ᱵᱮᱱᱟᱣᱟ ᱦᱮᱸ ᱯᱷᱩᱪᱠᱟ ᱠᱚᱦᱚᱧ ᱫᱚᱦᱚᱭ ᱜᱮᱭᱟ ᱯᱷᱩᱪᱠᱟ ᱠᱚᱦᱚᱸ ᱧᱟᱢᱚᱜᱼᱟ ᱟᱫᱚ ᱯᱷᱩᱪᱠᱟ ᱫᱚ ᱫᱟᱢ ᱫᱚ ᱫᱟᱢ ᱧᱚᱜ ᱜᱮᱭᱟ ᱱᱚᱛᱮ ᱫᱚ ᱫᱟᱢ ᱜᱮᱞᱮ ᱟᱹᱠᱷᱟᱨᱤᱧᱟ ᱟᱭᱢᱟ ᱨᱚᱠᱚᱢ ᱡᱚᱢᱟᱜ ᱢᱮᱱᱟᱜᱼᱟ ᱟᱭᱢᱟ ᱨᱚᱠᱚᱢ ᱪᱮᱫ ᱮᱢ ᱡᱚᱢᱟ ᱡᱷᱟᱞ ᱢᱩᱲᱤᱢ ᱡᱚᱢᱟ ᱥᱮ ᱥᱩᱫᱷᱩ ᱢᱩᱲᱤᱢ ᱡᱚᱢᱟ ᱥᱮ ᱰᱤᱢ ᱜᱷᱩᱜᱽᱱᱤ ᱦᱚᱧ ᱫᱚᱦᱚᱭᱟ ᱰᱤᱢ ᱜᱷᱩᱜᱽᱱᱤ ᱠᱚ ᱡᱚᱢ ᱫᱟᱲᱮᱜᱼᱟ ᱯᱷᱩᱪᱠᱟ ᱠᱚᱦᱚᱸ ᱛᱟᱦᱮᱱ ᱜᱮᱭᱟ ᱦᱮᱸ ᱵᱮᱜᱽᱱᱤ ᱪᱚᱯ ᱦᱚᱸ ᱧᱟᱢᱚᱜᱼᱟ ᱦᱮᱸ ᱚᱱᱟ ᱦᱚᱸ ᱧᱟᱢᱚᱜᱼᱟ ᱧᱟᱢᱚᱜᱼᱟ ᱟᱢ ᱦᱤᱡᱩᱜᱚᱜ ᱢᱮ ᱡᱚᱛᱚ ᱧᱟᱢᱚᱜᱼᱟ ᱟᱫᱚ ᱫᱟᱢ ᱜᱮᱭᱟ ᱟᱫᱚᱢ ᱡᱤᱱᱤᱥ ᱫᱚ ᱚᱠᱟ ᱪᱮᱫ ᱞᱮᱠᱟᱱ ᱡᱤᱱᱥ ᱮᱱᱛᱮᱫ ᱡᱚᱢᱮᱢ ᱢᱮᱱᱫᱟ ᱦᱮᱸ ᱦᱮᱸ

ᱪᱟ ᱦᱚᱸ ᱚᱠᱟ ᱨᱚᱠᱚᱢ ᱪᱟᱢ ᱧᱩᱭᱟ ᱡᱚᱛᱚ ᱨᱚᱠᱚᱢ ᱪᱟ ᱜᱮᱧ ᱵᱮᱱᱟᱣᱟ ᱦᱮᱸ ᱠᱚᱯᱷᱤ ᱠᱚᱦᱚᱸ ᱧᱟᱢᱚᱜ ᱜᱮᱭᱟ

ᱢᱟᱱᱮ ᱥᱚᱠᱟᱞ ᱥᱮᱛᱟᱜ ᱨᱮᱧ ᱡᱷᱤᱡᱟ ᱟᱵᱟᱨ ᱟᱹᱭᱩᱵ ᱵᱮᱞᱟ ᱢᱟᱱᱮ ᱛᱤᱠᱤᱱ ᱫᱚ ᱵᱚᱱᱫᱚ ᱜᱮ ᱛᱟᱦᱮᱱᱟ ᱟᱫᱚ ᱚᱠᱟ ᱴᱟᱭᱤᱢᱮᱢ ᱦᱤᱡᱩᱜᱼᱟ ᱦᱮᱸ ᱦᱮᱸ ᱴᱷᱤᱠ ᱜᱮᱭᱟ